ᱥᱟᱱᱛᱟᱲᱤ ᱯᱟᱹᱨᱥᱤ ᱵᱟᱧᱪᱟᱣ ᱫᱚᱦᱚᱭ ᱠᱷᱟᱱ ᱥᱟᱱᱛᱟᱲ ᱛᱮ ᱚᱞᱚᱜ ᱯᱟᱲᱦᱟᱣ ᱦᱩᱭᱩᱜᱼᱟ ᱥᱟᱱᱛᱟᱲᱛᱮ ᱨᱚᱲ ᱦᱩᱭᱩᱜᱼᱟ ᱥᱚᱨᱠᱟᱨ ᱦᱚᱸ ᱜᱚᱲᱚ ᱟᱵᱚᱱ ᱠᱟᱱᱟ ᱥᱟᱱᱛᱟᱲᱛᱮ ᱯᱟᱲᱦᱟᱜ ᱯᱮ ᱚᱞᱚᱜ ᱯᱮ ᱪᱟᱹᱠᱨᱤ ᱵᱟᱹᱠᱨᱤ ᱧᱟᱢ ᱯᱮ ᱥᱟᱱᱛᱟᱲ ᱛᱮᱜᱮ ᱯᱟᱲᱦᱟᱜ ᱯᱮ ᱟᱨ ᱵᱚᱸᱜᱟᱼᱵᱩᱨᱩ ᱞᱟᱦᱟᱛᱮ ᱪᱮᱫ ᱞᱮᱠᱟ ᱠᱚ ᱵᱚᱸᱜᱟᱼᱵᱩᱨᱩᱭᱮᱜ ᱠᱟᱱ ᱛᱟᱦᱮᱱᱟ ᱤᱱᱠᱟᱹᱜᱮ ᱵᱚᱸᱜᱟᱼᱵᱩᱨᱩᱭ ᱯᱮ ᱥᱚᱦᱚᱨᱟᱭ ᱛᱟᱨᱯᱚᱨᱮ ᱜᱚᱡ ᱠᱚᱨᱮ ᱦᱚᱞᱤ ᱠᱚᱨᱮ ᱡᱮᱢᱚᱱ ᱢᱟᱱᱟᱣ ᱯᱮ ᱪᱫ ᱞᱮᱠᱟ ᱫᱤᱱ ᱠᱟᱛᱮᱫ ᱠᱚ ᱢᱟᱱᱟᱣᱟ ᱥᱟᱱᱛᱟᱲ ᱫᱤᱱ ᱠᱟᱛᱮᱫ ᱤᱱᱠᱟᱹ ᱫᱤᱱ ᱠᱟᱛᱮᱫ ᱜᱮ ᱢᱟᱱᱟᱣ ᱯᱮ ᱤᱱᱠᱟᱹ ᱛᱟᱨᱯᱚᱨ ᱪᱮᱫ ᱞᱮᱠᱟ ᱫᱤᱱᱨᱮ ᱥᱟᱱᱛᱟᱲ ᱠᱚ ᱯᱚᱨᱚᱵᱚᱜᱼᱟ ᱛᱤᱱᱟᱹᱜ ᱫᱤᱱ ᱯᱚᱨᱮ ᱛᱚᱵᱮ ᱠᱷᱟᱱᱜᱮ ᱵᱟᱧᱪᱟᱣ ᱫᱚᱦᱚ ᱞᱟᱹᱜᱤᱫ ᱚᱱᱟᱠᱚ ᱵᱟᱝ ᱦᱤᱲᱤᱧ ᱦᱩᱭᱩᱜᱼᱟ ᱛᱟᱨᱯᱚᱨ ᱠᱩᱨᱩᱢᱩᱴᱩᱭᱟᱵᱚᱱ ᱡᱮ ᱟᱵᱚᱵᱚᱱ ᱟᱵᱚ ᱫᱤᱠᱩ ᱠᱚ ᱪᱮᱫ ᱟᱵᱚᱱ ᱠᱟᱱᱟ ᱟᱠᱚ ᱦᱚᱸᱵᱚᱱ ᱪᱮᱫ ᱟᱠᱚᱣᱟ ᱟᱵᱚ ᱟᱠᱚ ᱦᱚᱸᱵᱚᱱ ᱯᱟᱲᱦᱟᱣ ᱦᱚᱪᱚ ᱠᱚᱣᱟ ᱛᱟᱨᱯᱚᱨ ᱡᱟᱦᱟᱸ ᱨᱮᱜᱮ ᱵᱚᱱ ᱪᱟᱞᱟᱜ ᱥᱟᱱᱛᱟᱲ ᱛᱮᱜᱮ ᱵᱚᱱ ᱨᱚᱲᱟ ᱥᱟᱱᱛᱟᱲ ᱛᱮᱜᱮ ᱵᱚᱱ ᱜᱚᱞᱯᱷᱚ ᱵᱟᱲᱟᱭᱟ ᱛᱚᱵᱮ ᱠᱷᱟᱱᱜᱮ ᱟᱵᱚᱦᱚᱸ ᱯᱟᱥᱱᱟᱣ ᱫᱟᱲᱮᱭᱟᱜ ᱟᱵᱚᱱ ᱟᱵᱚᱣᱟᱜ ᱵᱷᱟᱥᱟ ᱡᱮᱞᱮᱠᱟ ᱡᱮᱢᱚᱱ ᱤᱥᱠᱩᱞ ᱨᱮᱫᱚ ᱡᱟᱦᱟᱱᱟᱜ ᱛᱮᱜᱮ ᱵᱚᱱ ᱯᱟᱲᱦᱟᱜ ᱥᱟᱱᱛᱟᱲ ᱛᱮᱫᱚ ᱵᱚᱱ ᱨᱚᱲ ᱫᱚᱵᱚᱱ ᱨᱚᱲ ᱵᱟᱲᱟᱭ ᱜᱮᱭᱟ ᱵᱟᱠᱷᱟᱱ ᱵᱷᱚᱵᱤᱥᱥᱚᱛ ᱨᱮ ᱡᱩᱫᱤ ᱵᱟᱝᱞᱟ ᱛᱮᱵᱚᱱ ᱯᱟᱲᱦᱟᱜᱼᱟ ᱛᱟᱦᱚᱞᱮ ᱵᱟᱝᱞᱟ ᱛᱮᱜᱮ ᱵᱚᱱ ᱟᱵᱚᱣᱟᱜ ᱵᱷᱟᱥᱟ ᱛᱮᱫᱚ ᱵᱟᱵᱚᱱ ᱫᱟᱲᱮᱭᱟᱜᱼᱟ ᱪᱮᱫ ᱦᱚᱸ ᱚᱱᱟᱛᱮ ᱢᱮᱱ ᱜᱟᱱᱚᱜᱼᱟ ᱡᱟᱦᱟᱱᱟᱜ ᱛᱮᱜᱮᱢ ᱯᱟᱲᱦᱟᱜ ᱠᱤᱱᱛᱩ ᱱᱤᱡᱮᱨᱟᱜ ᱵᱷᱟᱥᱟ ᱦᱚᱸ ᱯᱟᱲᱦᱟᱜ ᱢᱮ ᱨᱚᱲ ᱢᱮ ᱦᱚᱲ ᱥᱚᱝᱜᱮ ᱱᱤᱡᱮᱭᱟᱜ ᱵᱷᱟᱥᱟᱛᱮ ᱵᱟᱢ ᱨᱚᱲ ᱞᱮᱠᱷᱟᱱ ᱟᱢᱦᱚᱢ ᱟᱫᱚᱜᱼᱟ ᱚᱱᱟᱛᱮ ᱱᱤᱡᱮᱨᱟᱜ ᱵᱷᱟᱥᱟᱛᱮ ᱨᱚᱲ ᱞᱟᱜᱟᱜᱼᱟ ᱯᱟᱲᱦᱟᱣ ᱫᱚ ᱡᱟᱦᱟᱸᱴᱟᱜ ᱛᱮᱜᱮᱢ ᱯᱟᱲᱦᱟᱜ ᱠᱤᱱᱛᱩ ᱱᱤᱡᱮᱭᱟᱜ ᱵᱷᱟᱥᱟᱛᱮ ᱨᱚᱲ ᱞᱟᱜᱟᱜᱼᱟ ᱛᱚᱵᱮ ᱠᱷᱟᱱᱜᱮ ᱱᱤᱡᱮᱨᱟᱜ ᱯᱟᱹᱨᱥᱤ ᱵᱟᱧᱪᱟᱣ ᱛᱟᱦᱮᱱᱟ ᱮᱵᱚᱝ ᱯᱟᱥᱱᱟᱣ ᱞᱟᱹᱜᱤᱫ ᱠᱷᱟᱱᱫᱚ ᱨᱚᱲ ᱵᱟᱲᱟ ᱦᱩᱭᱩᱜᱼᱟ ᱪᱮᱫ ᱛᱟᱠᱚ ᱦᱩᱭᱩᱜᱼᱟ ᱡᱟᱦᱟᱸ ᱛᱮᱜᱮᱢ ᱪᱟᱞᱟᱜ ᱥᱟᱱᱛᱟᱲ ᱛᱮ ᱨᱚᱲ ᱦᱩᱭᱩᱜᱼᱟ